ᱵᱟᱸᱠᱩᱲᱟ ᱦᱚᱱᱚᱛ ᱧᱩᱛᱩᱢ ᱨᱮᱱᱟᱜ ᱱᱟᱜᱟᱢ ᱫᱚ ᱟᱭᱢᱟ ᱱᱟᱜᱟᱢᱤᱭᱟᱹ ᱟᱭᱢᱟ ᱥᱮᱫ ᱛᱮᱠᱚ ᱞᱟᱹᱭ ᱥᱚᱫᱚᱨ ᱟᱠᱟᱫᱟ ᱚᱱᱠᱟ ᱜᱮ ᱢᱤᱫ ᱯᱟᱹᱨᱥᱤ ᱥᱟᱬᱮᱥᱤᱭᱟᱹ ᱰᱟᱠᱴᱟᱨ ᱥᱩᱱᱤᱛ ᱠᱩᱢᱟᱨ ᱪᱚᱴᱴᱚᱯᱟᱫᱽᱫᱷᱟᱭ ᱟᱭᱟᱜ ᱢᱚᱱᱮ ᱞᱮᱠᱟ ᱛᱮ ᱞᱟᱹᱭ ᱟᱠᱟᱫᱟᱭ ᱵᱟᱸᱠᱩᱲᱟ ᱫᱚ ᱵᱟᱝᱠᱩ ᱟᱹᱲᱟᱹ ᱠᱷᱚᱱ ᱦᱩᱭ ᱟᱠᱟᱱᱟ ᱦᱚᱱᱚᱛ ᱫᱚ ᱟᱝᱠᱩᱲ ᱵᱟᱝᱠᱩᱲ ᱤᱝᱨᱮᱡᱤ ᱛᱮ ᱡᱤᱠᱡᱮᱠ

ᱜᱮᱥᱴᱤᱞ ᱫᱚ ᱵᱟᱝᱠᱩᱱᱰᱟ ᱢᱮᱱᱛᱮ ᱪᱷᱟᱹᱴᱭᱟᱹᱨ ᱟᱠᱟᱫᱟᱭ ᱟᱨᱦᱚᱸ ᱵᱟᱲᱟᱭ ᱧᱟᱢᱚᱜ ᱠᱟᱱᱟ

ᱵᱟᱸᱠᱩᱲᱟ ᱢᱮᱱᱛᱮ ᱟᱭᱟᱜ ᱢᱟᱱᱪᱤᱛᱨᱚ ᱨᱮ ᱪᱷᱟᱯᱟ ᱟᱠᱟᱫᱟ ᱱᱚᱣᱟ ᱦᱚᱱᱚᱛ ᱨᱮ ᱧᱩᱛᱩᱢᱟᱱ ᱱᱟᱜᱟᱢᱤᱭᱟᱹ ᱦᱚᱲ ᱦᱚᱸ ᱢᱮᱱᱟᱜ ᱟᱠᱟᱫ ᱠᱚᱣᱟ ᱠᱤᱱᱛᱩ ᱤᱧᱟᱹᱜ ᱫᱚ ᱵᱟᱰᱟᱭ ᱵᱟᱹᱱᱩᱜ ᱟᱠᱟᱫᱟ